ᱤᱧᱟᱹᱜ ᱴᱚᱴᱷᱟᱨᱮ ᱤᱧᱫᱚ ᱚᱱᱠᱟ ᱫᱚ ᱵᱟᱹᱧ ᱪᱤᱱᱦᱟᱹᱣ ᱟᱠᱟᱫ ᱠᱚᱣᱟ ᱪᱤᱠᱟᱹᱛᱮ ᱤᱧᱫᱚ ᱚᱱᱟ ᱫᱚᱦᱚ ᱨᱤᱱᱤᱡ ᱦᱚᱲᱫᱚᱧ ᱵᱟᱝ ᱠᱟᱱᱟ ᱤᱧᱫᱚ ᱥᱚᱢᱟᱡᱽ ᱪᱮᱛᱟᱱ ᱨᱮᱱᱤᱡ ᱦᱚᱲ ᱠᱟᱹᱱᱟᱹᱧ ᱨᱟᱡᱽᱱᱤᱛᱤ ᱦᱚᱲᱫᱩᱧ ᱵᱟᱝ ᱠᱟᱱᱟ ᱚᱱᱟᱛᱮ ᱚᱱᱟ ᱟᱹᱭᱩᱨᱤᱭᱟᱹ ᱞᱮᱠᱟᱱ ᱦᱚᱲ ᱫᱚ ᱚᱱᱠᱟ ᱫᱚ ᱤᱧᱫᱚ ᱵᱟᱹᱧ ᱴᱷᱤᱠᱟᱹ ᱩᱨᱩᱢ ᱟᱠᱟᱫ ᱠᱚᱣᱟ ᱟᱨ ᱤᱧᱫᱚ ᱥᱚᱢᱟᱡᱽ ᱥᱮᱵᱟ ᱦᱚᱲ ᱠᱟᱹᱱᱟᱹᱧ ᱟᱹᱛᱩ ᱨᱤᱱᱤᱡ ᱢᱟᱺᱡᱷᱤ ᱠᱟᱹᱱᱟᱹᱧ ᱚᱱᱟ ᱤᱫᱤ ᱠᱟᱛᱮᱫ ᱤᱧᱫᱚ ᱟᱹᱛᱩ ᱴᱚᱞᱟ ᱨᱮᱱᱟᱜ ᱵᱩᱜᱤ ᱵᱟᱹᱲᱤᱡ ᱜᱮ ᱱᱟᱯᱟᱭᱛᱮ ᱥᱩᱜᱩᱲᱚᱜᱼᱟ ᱪᱮᱫ ᱞᱮᱠᱟᱛᱮ ᱚᱱᱟ ᱠᱚᱜᱮᱧ ᱦᱩᱫᱤᱥ ᱡᱚᱝᱼᱟ ᱨᱟᱡᱽᱼᱟᱹᱨᱤ ᱫᱚ ᱮᱲᱮ ᱨᱟᱭ ᱠᱟᱱᱟ ᱮᱲᱮ ᱦᱚᱨ ᱠᱟᱱᱟ ᱵᱟᱹᱲᱤᱡ ᱠᱟᱹᱢᱤ ᱨᱮᱱᱟᱜ ᱦᱚᱨ ᱠᱟᱱᱟ ᱚᱱᱟ ᱠᱷᱟᱹᱛᱤᱨ ᱚᱱᱟᱫᱚ ᱩᱱᱟᱹᱜ ᱫᱚ ᱵᱟᱹᱧ ᱟᱯᱱᱟᱨᱟ ᱚᱱᱟ ᱠᱷᱟᱹᱛᱤᱨᱛᱮ ᱚᱱᱟᱫᱚ ᱚᱱᱟ ᱛᱚᱦᱚᱨᱮᱱ ᱦᱚᱲ ᱫᱚ ᱚᱱᱠᱟ ᱤᱧᱫᱚ ᱵᱟᱹᱧ ᱴᱷᱤᱠᱟᱹ ᱟᱠᱟᱫ ᱠᱚᱣᱟ ᱟᱨ ᱩᱱᱠᱩ ᱛᱤᱱᱟᱹᱜ ᱜᱚᱲᱚ ᱠᱚ ᱮᱢᱚᱜᱼᱟ ᱪᱮ ᱵᱟᱠᱚ ᱮᱢᱚᱜᱼᱟ ᱢᱚᱪᱟ ᱛᱮᱢᱟ ᱨᱚᱲ ᱛᱮᱢᱟ ᱡᱚᱛᱚᱣᱟᱜ ᱠᱚ ᱮᱢᱚᱜᱼᱟ ᱢᱮᱱᱠᱷᱟᱱ ᱥᱟᱹᱨᱤ ᱛᱮᱫᱚ ᱠᱚ ᱮᱢᱚᱜᱼᱟ ᱪᱮ ᱵᱟᱠᱚ ᱮᱢᱚᱜᱼᱟ ᱚᱱᱟ ᱨᱮᱱᱟᱜ ᱵᱟᱰᱟᱭ ᱦᱚᱸ ᱤᱧᱫᱚ ᱵᱟᱹᱧ ᱨᱤᱠᱟᱹ ᱟᱠᱟᱫᱟ ᱪᱤᱠᱟᱹᱛᱮ ᱩᱱᱠᱩ ᱥᱟᱞᱟᱜ ᱫᱚ ᱤᱧᱟᱹᱜ ᱥᱟᱹᱜᱟᱹᱭ ᱠᱷᱟᱴᱚ ᱜᱮᱭᱟ ᱚᱱᱟ ᱤᱫᱤ ᱠᱟᱛᱮᱫ ᱩᱱᱠᱩᱣᱟᱜ ᱵᱩᱜᱤ ᱵᱟᱹᱲᱤᱡ ᱫᱚ ᱤᱧᱫᱚ ᱟᱹᱰᱤ ᱵᱮᱥᱤ ᱫᱚ ᱤᱧᱫᱚ ᱵᱟᱹᱧ ᱵᱟᱲᱟᱭ ᱡᱚᱝ ᱠᱟᱱᱟ ᱟᱨ ᱨᱟᱡᱽᱼᱟᱹᱨᱤ ᱦᱚᱲ ᱫᱚ ᱡᱚᱛᱚ ᱜᱮᱠᱚ ᱮᱲᱮᱭᱟ ᱨᱚᱲ ᱟᱠᱚ ᱢᱟᱨᱟᱝ ᱟᱨ ᱠᱟᱹᱢᱤ ᱫᱚ ᱛᱟᱠᱚ ᱠᱷᱟᱴᱚᱜᱮ ᱛᱟᱦᱮᱸ ᱠᱚᱜᱼᱟ